ᱱᱚᱣᱟ ᱯᱚᱛᱚᱵ ᱢᱮᱞᱟ ᱠᱚᱫᱚ ᱟᱞᱮ ᱫᱚᱥᱚᱢ ᱨᱮ ᱨᱟᱱᱤᱜᱚᱸᱡᱽ ᱯᱚᱛᱚᱵ ᱢᱮᱞᱟ ᱟᱥᱟᱱᱥᱳᱞ ᱯᱚᱛᱚᱵ ᱢᱮᱞᱟ ᱫᱩᱨᱜᱟᱹᱯᱩᱨ ᱯᱚᱛᱚᱵ ᱢᱮᱞᱟ ᱠᱚ ᱦᱩᱭᱩᱜᱼᱟ ᱱᱚᱣᱟ ᱯᱚᱛᱚᱵ ᱢᱮᱞᱟᱨᱮ ᱚᱱᱚᱞ ᱚᱱᱚᱞᱤᱭᱟᱹ ᱠᱚ ᱦᱤᱡᱩᱜᱼᱟ ᱩᱱᱠᱩᱣᱟᱜ ᱞᱟᱹᱭ ᱞᱟᱠᱪᱟᱨ ᱛᱟᱦᱮᱱᱟ ᱱᱚᱣᱟ ᱯᱚᱛᱚᱵ ᱢᱮᱞᱟ ᱨᱮ ᱮᱱᱮᱡ ᱥᱮᱨᱮᱧ ᱠᱩᱫᱩᱢ ᱞᱟᱥᱮᱨ ᱦᱟᱛᱟᱝ ᱠᱩᱠᱞᱤ ᱠᱚ ᱦᱩᱭᱩᱜᱼᱟ ᱥᱟᱶᱛᱟᱠᱤᱭᱟᱹ ᱞᱟᱠᱪᱟᱨ ᱥᱟᱛᱟᱢ ᱠᱚ ᱜᱟᱞᱢᱟᱨᱟᱣ ᱦᱚᱸ ᱦᱩᱭᱩᱜᱼᱟ